ᱟᱹᱵᱤᱱ ᱠᱤ ᱡᱩᱭᱮᱞᱟᱹᱨᱤ ᱫᱟᱠᱟᱱ ᱨᱮᱱ ᱢᱟᱹᱞᱤᱠ ᱵᱮᱱ ᱞᱟᱹᱭᱮᱫᱟ ᱟᱹᱞᱤᱧ ᱫᱚ ᱟᱡᱚᱫᱤᱭᱟᱹ ᱵᱩᱨᱩ ᱠᱷᱚᱱ ᱞᱤᱧ ᱞᱟᱹᱭᱮᱫᱟ ᱟᱪᱪᱷᱟ ᱟᱸᱡᱚᱢ ᱟᱠᱟᱫᱟᱹᱞᱤᱧ ᱟᱵᱮᱱᱟᱜ ᱫᱚᱠᱟᱱ ᱟᱹᱰᱤ ᱪᱚᱞᱛᱤ ᱜᱮᱭᱟ ᱛᱳ ᱟᱹᱵᱤᱱᱟᱜ ᱫᱚᱠᱟᱱ ᱨᱮ ᱪᱮᱫ ᱪᱮᱫ ᱠᱚ ᱧᱟᱢᱚᱜᱼᱟ ᱛᱳ ᱟᱹᱞᱤᱧ ᱛᱚᱲᱟ ᱨᱩᱯᱟᱹ ᱨᱮᱱᱟᱜ ᱦᱟᱛᱟᱣ ᱞᱤᱧ ᱢᱮᱱᱮᱫᱟ ᱟᱨᱚ ᱨᱩᱯᱟᱹ ᱨᱮᱱᱟᱜ ᱟᱜᱩᱞ ᱪᱩᱴᱠᱤ ᱟᱨ ᱯᱟᱜᱨᱟ ᱠᱚ ᱦᱟᱛᱟᱣ ᱞᱤᱧ ᱢᱮᱱᱫᱟ ᱛᱳ ᱪᱮᱫ ᱞᱮᱠᱟ ᱠᱟᱹᱣᱰᱤ ᱞᱟᱜᱟᱜᱼᱟ ᱟᱨ ᱛᱤᱱᱟᱜ ᱜᱟᱱ ᱰᱤᱥᱠᱟᱹᱣᱩᱱᱴ ᱢᱮᱱᱫᱚ ᱠᱟᱹᱣᱰᱤ ᱛᱤᱱᱟᱹᱜ ᱜᱟᱱ ᱪᱷᱟᱹᱲ ᱵᱮᱱ ᱮᱢᱚᱜᱼᱟ ᱦᱮᱸ ᱚᱱᱟ ᱢᱟᱞᱤᱧ ᱵᱩᱡᱮᱫ ᱜᱮᱭᱟ ᱟᱨ ᱟᱹᱵᱤᱱᱟᱜ ᱫᱚᱠᱟᱱ ᱨᱮᱱᱟᱜ ᱦᱚᱨ ᱫᱤᱥᱟᱹ ᱞᱟᱹᱭᱟᱞᱤᱧ ᱵᱤᱱ ᱠᱩᱞᱤ ᱨᱮᱱᱟᱜ ᱠᱟᱨᱚᱱ ᱫᱚ ᱱᱤᱭᱟᱹ ᱜᱮ ᱮᱱᱠᱷᱟᱱ ᱟᱹᱞᱤᱧᱟᱜ ᱥᱮᱱᱛᱮ ᱥᱩᱵᱤᱫᱟ ᱦᱩᱭᱩᱜ ᱛᱟᱹᱞᱤᱧᱟ ᱚᱱᱟ ᱛᱮᱞᱤᱧ ᱠᱩᱞᱤ ᱠᱮᱫ ᱵᱮᱱᱟ ᱟᱪᱪᱷᱟ ᱟᱹᱵᱤᱱ ᱜᱮ ᱡᱚᱛᱚ ᱠᱟᱥᱴᱳᱢᱟᱨ ᱥᱟᱶ ᱛᱮᱜᱮ ᱱᱚᱝᱠᱟ ᱜᱮᱵᱮᱱ ᱯᱷᱳᱱ ᱛᱮᱵᱮᱱ ᱨᱚᱯᱚᱲᱟ ᱢᱮᱱᱫᱚ ᱟᱫᱷᱮᱱ ᱟᱫᱷᱮᱱ ᱡᱩᱭᱮᱞᱟᱹᱨᱤ ᱠᱟᱥᱴᱳᱢ ᱫᱚᱠᱟᱱ ᱫᱟᱨ ᱢᱟᱹᱞᱤᱠ ᱡᱮᱢᱚᱱ ᱡᱚᱛᱚ ᱦᱚᱲ ᱥᱟᱶ ᱫᱚ ᱯᱷᱳᱱᱛᱮ ᱵᱟᱝ ᱠᱚ ᱨᱚᱯᱚᱲ ᱜᱮᱭᱟ ᱚᱱᱟᱛᱮ ᱟᱹᱵᱤᱱ ᱞᱤᱧ ᱠᱩᱞᱤᱭᱮᱫ ᱵᱮᱱᱟ ᱪᱮᱫ ᱵᱮᱱ ᱞᱟᱹᱭᱟ ᱱᱚᱣᱟ ᱨᱮ ᱛᱳ ᱪᱷᱟᱲ ᱫᱚ ᱪᱮᱫ ᱞᱮᱠᱟ ᱵᱮᱱ ᱮᱢᱚᱜᱼᱟ ᱟᱹᱞᱤᱧ ᱢᱤᱫᱴᱮᱱ ᱛᱚᱲᱟ ᱦᱟᱛᱟᱣ ᱞᱤᱧ ᱞᱟᱹᱭᱮᱜᱼᱟ ᱨᱩᱯᱟᱹ ᱨᱮᱱᱟᱜ

ᱟᱨ ᱨᱩᱯᱟᱹ ᱨᱮᱱᱟᱜ ᱟᱱᱴᱷᱤ ᱠᱚ ᱛᱤᱱᱟᱹᱜ ᱜᱟᱱ ᱠᱟᱹᱣᱰᱤ ᱞᱟᱜᱟᱜᱼᱟ

ᱟᱨ ᱥᱚᱱᱟ ᱨᱮᱱᱟᱜ ᱯᱷᱩᱴᱠᱤ ᱫᱚ ᱪᱮᱫ ᱞᱮᱠᱟ ᱠᱟᱹᱣᱰᱤ ᱞᱟᱜᱟᱜᱼᱟ ᱦᱟᱛᱟᱣ ᱛᱮ ᱳᱠᱮ ᱵᱩᱡ ᱠᱮᱰᱟ ᱞᱤᱧ ᱟᱹᱞᱤᱧ ᱥᱟᱶᱛᱮ ᱯᱷᱳᱱ ᱛᱮ ᱨᱚᱯᱚᱲ ᱞᱟᱹᱜᱤᱫ ᱟᱭᱢᱟ ᱟᱭᱢᱟ ᱥᱟᱨᱦᱟᱣ ᱦᱚᱦᱟᱨ ᱜᱮ